ᱯᱳᱭᱞᱟᱹ ᱫᱚ ᱦᱩᱭᱩᱜ ᱠᱟᱱᱟ ᱡᱮᱢᱚᱱ ᱟᱢ ᱦᱚᱲ ᱵᱩᱡᱷᱟᱹᱣ ᱠᱚ ᱦᱩᱭᱩᱜ ᱛᱟᱢᱟ ᱡᱮ ᱴᱤᱵᱤ ᱪᱮᱫᱟᱜ ᱠᱚ ᱦᱟᱛᱟᱣᱟ ᱪᱮᱫᱟᱜᱼᱠᱚ ᱦᱟᱛᱟᱣᱟ ᱡᱮᱢᱚᱱ ᱵᱩᱡᱷᱟᱹᱣ ᱠᱚ ᱦᱩᱭᱩᱜᱼᱟ ᱡᱮ ᱦᱮᱸ ᱡᱮᱢᱚᱱ ᱡᱟᱦᱟᱱᱟᱜ ᱡᱤᱱᱤᱥ ᱟᱵᱚᱵᱚᱱ ᱧᱮᱞ ᱮᱫᱟ ᱫᱩᱲᱩᱵ ᱠᱟᱛᱮᱫ ᱚᱲᱟᱜ ᱨᱮ ᱦᱮᱸ ᱡᱟᱦᱟᱱᱟᱜ ᱡᱟᱦᱟᱸᱠᱚᱨᱮ ᱡᱟᱦᱟᱱᱟᱜ ᱦᱩᱭᱩᱜᱼᱟ ᱚᱱᱟᱫᱚ ᱚᱱᱰᱮ ᱥᱮᱱᱚ ᱠᱟᱱᱟᱵᱚ ᱥᱚᱢᱚᱭᱵᱚ ᱮᱢ ᱮᱫᱟ ᱚᱱᱟ ᱛᱟᱭᱚᱢᱨᱮ ᱚᱱᱟ ᱦᱚᱭᱛᱚ ᱫᱚᱢᱮ ᱥᱮᱱ ᱠᱟᱛᱮᱫ ᱛᱚᱵᱮ ᱵᱚᱱ ᱧᱮᱞ ᱧᱟᱢᱮᱫᱟ ᱴᱤᱵᱷᱤ ᱫᱚ ᱢᱤᱫᱴᱮᱱ ᱮᱢᱚᱱ ᱡᱤᱱᱤᱥ ᱠᱟᱱᱟ ᱦᱚᱭᱛᱚ ᱥᱟᱹᱜᱤᱧ ᱨᱮ ᱡᱟᱦᱟᱱᱟᱜ ᱦᱩᱭᱩᱜ ᱠᱟᱱᱟ ᱚᱱᱟ ᱥᱚᱨᱟᱥᱚᱨᱤ ᱴᱤᱵᱷᱤ ᱨᱮᱢ ᱧᱮᱞ ᱮᱫᱟ ᱡᱮᱢᱚᱱ ᱠᱷᱮᱞᱟ ᱠᱚ ᱡᱩᱫᱤ ᱦᱩᱭᱩ ᱠᱟᱱᱟ ᱥᱮ ᱡᱟᱦᱟᱸ ᱠᱚᱨᱮᱫᱚ ᱮᱱᱮᱡ ᱥᱮᱨᱮᱧ ᱡᱟᱦᱟᱱᱟᱜ ᱜᱮ ᱦᱩᱭᱩ ᱠᱟᱱᱟ ᱚᱱᱟᱦᱚᱛᱚ ᱥᱚᱨᱟᱥᱚᱨᱤ ᱠᱚ ᱩᱫᱩ ᱮᱫᱟ ᱴᱤᱵᱷᱤ ᱢᱟᱫᱽᱫᱷᱚᱢ ᱛᱮ ᱛᱳ ᱟᱢᱛᱚ ᱡᱚᱛᱚ ᱡᱟᱭᱜᱟᱨᱮ ᱥᱚᱵᱥᱚᱢᱚᱭ ᱥᱮᱱ ᱠᱟᱛᱮᱫ ᱛᱚ ᱟᱨ ᱵᱟᱢ ᱧᱮᱞ ᱫᱟᱲᱮᱭᱟᱜᱼᱟ ᱚᱱᱟ ᱡᱤᱱᱤᱥᱜᱮ ᱡᱚᱫᱤ ᱦᱚᱭᱛᱚ ᱚᱲᱟᱨᱮ ᱫᱩᱲᱩᱵ ᱠᱮᱛᱮᱫ ᱡᱩᱫᱤᱢ ᱧᱮᱞᱟ ᱛᱳ ᱩᱱᱟᱠᱚ ᱥᱩᱵᱤᱫᱷᱟ ᱟᱫᱚ ᱪᱮᱫ ᱦᱳᱭ ᱫᱟᱲᱮᱭᱟᱜᱼᱟ ᱱᱚᱣᱟ ᱦᱩᱭᱩᱜ ᱠᱟᱱᱟ ᱯᱚᱛᱷᱚᱢ ᱫᱚ ᱩᱱᱠᱩ ᱵᱩᱡᱷᱟᱹᱣ ᱠᱚ ᱦᱩᱭᱩᱜᱼᱟ ᱛᱟᱨᱯᱚᱨᱮ ᱦᱩᱭᱩ ᱠᱟᱱᱟ ᱡᱮᱢᱚᱱ ᱡᱟᱦᱟᱱᱟᱜ ᱡᱤᱱᱤᱥ ᱦᱚᱭᱛᱚ ᱧᱮᱞ ᱮᱫᱟ ᱥᱮ ᱡᱮᱢᱚᱱ ᱥᱤᱱᱮᱢᱟ ᱠᱚ ᱚᱱᱟ ᱦᱚᱭᱛᱳ ᱟᱢᱟ ᱵᱟᱢ ᱧᱮᱞ ᱫᱟᱲᱮᱭᱫᱟ ᱦᱚᱞᱨᱮ ᱦᱚᱭᱛᱚ ᱵᱟᱢ ᱧᱮᱞᱫᱟᱲᱮᱭᱫᱟ ᱥᱤᱱᱮᱢᱟ ᱦᱚᱞᱨᱮ ᱢᱤᱫᱴᱮᱱ ᱥᱤᱱᱮᱢᱟ ᱞᱟᱜᱟᱣ ᱱᱟᱛᱳ ᱵᱟᱢ ᱧᱮᱞ ᱫᱟᱲᱮᱭᱟᱫᱟ ᱠᱚᱱᱚ ᱠᱟᱨᱚᱱ ᱛᱮ ᱚᱱᱟ ᱦᱚᱭᱛᱚ ᱚᱱᱟ ᱵᱷᱤᱨ ᱠᱟᱨᱚᱱᱛᱮ ᱵᱟ ᱡᱟᱦᱟᱱᱟᱜ ᱠᱟᱨᱚᱱ ᱛᱮ ᱵᱟᱢ ᱥᱮᱱ ᱫᱟᱲᱮᱣᱫᱟ ᱮᱵᱟᱨᱮ ᱚᱱᱟ ᱡᱤᱱᱤᱥ ᱟᱢ ᱯᱚᱨᱮᱢ ᱧᱮᱞ ᱫᱟᱲᱮᱼᱟ ᱦᱮ ᱯᱚᱨᱮ ᱚᱲᱟ ᱫᱩᱲᱩᱵ ᱠᱟᱛᱮᱢ ᱧᱮᱞ ᱫᱟᱲᱮᱣᱼᱟ ᱡᱮᱢ ᱢᱮᱱᱟ ᱵᱟᱝ ᱤᱧᱫᱚ ᱯᱚᱭᱥᱟ ᱮᱢ ᱠᱟᱛᱮᱫᱚ ᱵᱟᱹᱧ ᱧᱮᱞᱟ ᱤᱧ ᱯᱷᱤᱛᱮᱧ ᱧᱮᱞᱟ ᱚᱲᱟᱨᱮ ᱫᱩᱲᱩᱠᱟᱛᱮᱢ ᱧᱮᱞ ᱫᱟᱲᱮᱣᱼᱟ ᱱᱩᱣᱟ ᱦᱩᱭᱩ ᱠᱟᱱᱟ ᱱᱩᱣᱟ ᱜᱮ ᱦᱩᱭᱩ ᱠᱟᱱᱟ ᱩᱱᱠᱩ ᱦᱚᱲ ᱵᱩᱡᱦᱟᱹᱣ ᱠᱩ ᱦᱩᱭᱩ ᱛᱟᱢᱟ ᱟᱢ ᱥᱩᱵᱤᱫᱷᱟ ᱡᱩᱫᱤᱢ ᱵᱩᱡᱦᱟᱹᱣ ᱫᱟᱲᱮᱣ ᱠᱚᱣᱟ ᱦᱮ ᱛᱚᱵᱮ ᱠᱷᱟᱱ ᱜᱮ ᱟᱢᱟ ᱴᱤᱵᱷᱤ ᱫᱚ ᱩᱱᱠᱩᱠᱚ ᱦᱟᱛᱟᱣ ᱞᱟᱹᱜᱤ ᱠᱚ ᱟᱜᱨᱚᱦᱚ ᱠᱚ ᱩᱫᱩᱠᱟ ᱦᱮ